ᱦᱮᱸ ᱦᱮᱞᱳ ᱦᱮᱸ ᱤᱧ ᱦᱮᱰ ᱢᱟᱥᱴᱟᱨ ᱠᱟ ᱱᱟᱹᱧ ᱟᱢ ᱫᱚ ᱚᱠᱢᱚᱭᱮᱢ ᱞᱟᱹᱭ ᱫᱟ ᱚᱻ ᱞᱟᱹᱭ ᱢᱮ ᱚᱻ ᱪᱮᱜ ᱨᱩᱣᱟᱹᱭᱮ ᱠᱟᱱᱟ ᱵᱚᱞᱮ ᱚᱻ ᱮᱠᱷᱚᱱ ᱫᱚ ᱢᱚᱡᱽ ᱜᱮ ᱢᱮᱱᱟᱭᱟ ᱛᱚ ᱚᱻ ᱛᱤᱱᱟᱹᱜ ᱫᱤᱱ ᱪᱷᱩᱴᱤ ᱦᱟᱛᱟᱣᱟ ᱚᱻ ᱫᱮ ᱩᱱᱠᱩ ᱟᱡ ᱥᱚᱸᱜᱮᱛᱮ ᱡᱮᱴᱟ ᱠᱚ ᱯᱟᱲᱦᱟᱜ ᱩᱝᱠᱩ ᱟᱭᱢᱟ ᱠᱚ ᱨᱟᱠᱟᱵ ᱪᱟᱞᱟᱜ ᱠᱟᱱᱟ ᱛᱚ ᱚᱻ ᱩᱱᱤ ᱟᱭᱢᱟᱭ ᱛᱟᱭᱚᱢ ᱪᱟᱞᱟᱜ ᱠᱟᱱᱟ ᱛᱚ ᱯᱩᱡᱟ ᱫᱤᱭᱮ ᱩᱱᱤ ᱛᱟᱲᱟᱛᱟᱲᱤ ᱴᱷᱤᱠ ᱯᱮ ᱪᱮᱥᱴᱟᱭᱟ ᱡᱮᱢᱚᱱ ᱩᱝᱠᱩ ᱥᱟᱝ ᱛᱮᱜᱮ ᱨᱟᱠᱟᱵᱽ ᱪᱟᱞᱟᱣ ᱫᱟᱲᱮ ᱦᱮᱸ

ᱡᱮᱦᱮᱛᱩ ᱩᱱᱠᱩ ᱠᱚ ᱨᱟᱠᱟᱵ ᱪᱟᱞᱟᱜ ᱠᱟᱱᱟ ᱵᱟᱝ ᱩᱱᱤ ᱡᱮᱦᱮᱛᱩ ᱟᱯᱮ ᱛᱟᱲᱟᱛᱟᱲᱤ ᱯᱮ ᱴᱷᱤᱠ ᱜᱚᱫ ᱫᱟᱲᱮᱭᱟᱭ ᱩᱱᱟᱹᱜ ᱛᱟᱲᱟᱛᱟᱲᱤ ᱩᱱᱠᱩ ᱥᱟᱝ ᱮ ᱨᱟᱠᱟᱵ ᱥᱮᱱ ᱫᱟᱲᱮᱜᱼᱟ ᱟᱭ ᱴᱷᱤᱠ ᱜᱮᱭᱟ